ᱤᱧᱟᱹᱜ ᱡᱟᱦᱟᱸ ᱥᱠᱩᱞ ᱞᱟᱭᱤᱵ ᱛᱟᱦᱮᱸ ᱞᱮᱱᱛᱤᱧᱟᱹ ᱡᱚᱠᱷᱚᱱ ᱤᱧ ᱫᱚ ᱛᱷᱚᱲᱟ ᱜᱤᱫᱽᱨᱟᱹ ᱢᱟᱪᱷᱟᱧ ᱛᱟᱦᱮᱸ ᱞᱮᱱᱟ ᱛᱚ ᱤᱱᱟᱹ ᱴᱟᱭᱤᱢ ᱨᱮ ᱟᱭᱢᱟᱱ ᱜᱟᱛᱮ ᱠᱩᱡ ᱠᱚ ᱛᱟᱦᱮᱞᱮᱱᱟ ᱥᱠᱩᱞ ᱨᱮ ᱛᱚ ᱩᱱᱠᱩ ᱥᱟᱛᱮᱫ ᱟᱞᱮ ᱟᱭᱢᱟ ᱞᱮᱠᱟᱞᱮ ᱜᱟᱛᱮᱜ ᱠᱟᱱ ᱛᱟᱦᱮᱱᱟ ᱡᱮᱢᱚᱱ ᱯᱩᱛᱩᱱ ᱵᱮᱱᱟᱣ ᱫᱟᱜ ᱨᱮ ᱠᱟᱜᱚᱡᱽ ᱨᱮᱱᱟᱜ ᱞᱟᱹᱣᱠᱟᱹ ᱡᱩᱛ ᱟᱨᱦᱚᱸ ᱥᱟᱠᱟᱢ ᱛᱮ ᱥᱮ ᱦᱟᱥᱟ ᱛᱮ ᱟᱭᱢᱟ ᱞᱮᱠᱟᱱ ᱯᱩᱛᱩᱞ ᱥᱮ ᱫᱟᱨᱮ ᱠᱩᱡ ᱚᱲᱟᱜ ᱠᱩ ᱡᱟᱦᱟᱱᱟᱜ ᱫᱟᱨᱮ ᱨᱮᱱᱟᱜ ᱡᱚ ᱤᱱᱟᱹᱛᱮ ᱟᱭᱢᱟ ᱞᱮᱠᱟᱱ ᱡᱤᱱᱤᱥ ᱞᱮ ᱵᱮᱱᱟᱣ ᱮᱫ ᱠᱟᱱ ᱛᱟᱦᱮᱱ ᱟᱨᱦᱚᱸ ᱥᱠᱩᱞ ᱨᱮ ᱟᱞᱮ ᱡᱚᱠᱷᱚᱱ ᱜᱚᱢᱠᱮ ᱛᱟᱠᱚ ᱥᱮ ᱢᱟᱪᱮᱫ ᱛᱟᱠᱚ ᱟᱞᱮ ᱡᱟᱦᱟᱱᱟᱜ ᱯᱟᱲᱦᱟᱜ ᱨᱮᱱᱟᱜ ᱡᱟᱦᱟᱱᱟᱜ ᱠᱟᱹᱢᱤ ᱠᱚ ᱢᱮᱛᱟ ᱞᱮᱭᱟ ᱡᱟᱦᱟᱱᱟᱜ ᱯᱨᱚᱡᱮᱠᱴ ᱠᱚ ᱮᱢᱟᱞᱮ ᱠᱟᱱ ᱛᱟᱦᱮᱱᱟᱜ ᱡᱮ ᱱᱤᱭᱟᱹ ᱯᱮ ᱵᱮᱱᱟᱣ ᱟᱜᱩᱭᱟ ᱚᱲᱟᱜ ᱠᱷᱚᱱ ᱦᱟᱥᱟ ᱨᱮᱱᱟᱜ ᱥᱮ ᱛᱤᱛᱮ ᱵᱮᱱᱟᱣ ᱠᱟᱛᱮ ᱡᱟᱦᱟᱱᱟᱜ ᱡᱮᱢᱚᱱ ᱦᱟᱥᱟ ᱨᱮᱱᱟᱜ ᱫᱚ ᱛᱟᱦᱮᱞᱮᱱᱟ ᱟᱭᱢᱟ ᱞᱮᱠᱟᱱ ᱡᱟᱦᱟᱱ ᱫᱟᱨᱮ ᱨᱮᱱᱟᱜ ᱡᱚ ᱛᱮᱫ ᱤᱱᱟᱹ ᱠᱩᱡᱞᱮ ᱵᱮᱱᱟᱣ ᱟᱹᱜᱩᱭᱮᱫ ᱠᱟᱱ ᱛᱟᱦᱮᱱᱟ ᱦᱟᱥᱟ ᱛᱮ ᱟᱨ ᱛᱤᱛᱮ ᱡᱚᱱᱚᱜ ᱡᱟᱦᱟᱱᱟᱜ ᱟᱨᱚ ᱡᱟᱦᱟᱸ ᱯᱷᱩᱞ ᱫᱟᱱᱤ ᱞᱮᱠᱟ ᱡᱟᱦᱟᱸ ᱡᱤᱱᱤᱥᱠᱩᱡ ᱛᱟᱦᱮᱱᱟ ᱚᱱᱟᱠᱩᱡ ᱦᱚᱞᱮ ᱵᱮᱱᱟᱣ ᱮᱫ ᱠᱟᱱ ᱛᱟᱦᱮᱱ ᱟᱨ ᱜᱤᱫᱽᱨᱟᱹ ᱵᱮᱞᱟ ᱨᱮ ᱟᱨᱦᱚᱸ ᱟᱭᱢᱟ ᱞᱮ ᱜᱟᱛᱮᱜ ᱠᱟᱱ ᱛᱟᱦᱮᱱᱟ ᱡᱮᱢᱚᱱ ᱚᱲᱟᱜ ᱠᱚᱞᱮ ᱵᱮᱱᱟᱣᱮᱫ ᱠᱟᱱ ᱛᱟᱦᱮᱱᱟ ᱜᱟᱛᱮᱜ ᱚᱠᱛᱚ ᱟᱭᱢᱟᱱ ᱚᱱᱟᱠᱩᱡ ᱫᱤᱱᱤᱧ ᱩᱭᱦᱟᱹᱨ ᱮᱫᱟ ᱛᱚ ᱛᱚᱠᱷᱚᱱ ᱤᱱᱟᱹ ᱵᱮᱞᱟ ᱫᱚ ᱟᱹᱰᱤ ᱢᱚᱡᱽ ᱜᱤ ᱛᱟᱵᱚᱜ ᱠᱟᱱ ᱛᱟᱦᱮᱱᱟ ᱚᱱᱟ ᱠᱚ ᱡᱤᱱᱤᱥ ᱵᱮᱱᱟᱣ ᱠᱟᱛᱮᱫ ᱛᱚ ᱚᱱᱟ ᱠᱚ ᱡᱤᱱᱤᱥ ᱱᱤᱛ ᱦᱚᱸ ᱚᱲᱟᱜ ᱨᱤᱧ ᱫᱚᱦᱚ ᱟᱠᱟᱫ ᱜᱮᱭᱟ ᱵᱮᱱᱟᱣ ᱠᱟᱛᱮᱫ ᱡᱟᱦᱟᱸ ᱯᱤᱱᱴᱤᱱ ᱠᱩᱡ ᱦᱚᱸ ᱢᱮᱱᱟᱜ ᱛᱟᱞᱮ ᱜᱮᱭᱟ ᱡᱚᱛᱚ ᱦᱚᱲ ᱜᱮ ᱪᱷᱩᱵᱤ ᱦᱚᱞᱮ ᱟᱸᱠᱮᱫ ᱛᱟᱦᱮᱱᱟ ᱡᱟᱦᱟᱱᱟᱜ ᱥᱯᱳᱴ ᱨᱮᱦᱚᱸ ᱱᱚᱝᱠᱟᱱᱟᱜ ᱵᱮᱱᱟᱣ ᱠᱚ ᱮᱢᱚᱜ ᱠᱟᱱ ᱛᱟᱦᱮᱱᱟ ᱞᱟᱹᱣᱠᱟᱹ ᱠᱩᱡ ᱵᱮᱱᱟᱣ ᱦᱤᱱᱟᱹᱱᱤᱭᱟᱹ ᱟᱭᱢᱟ ᱠᱚᱢᱯᱤᱴᱤᱥᱚᱱ ᱦᱚᱸ ᱦᱩᱭᱩᱜ ᱠᱟᱱ ᱛᱟᱦᱮᱱᱟ ᱡᱟᱦᱟᱸᱭ ᱢᱚᱡᱽ ᱜᱮᱭ ᱵᱮᱱᱟᱣ ᱫᱟᱲᱮᱭᱟᱜᱼᱟ ᱚᱱᱠᱟᱱ ᱟᱭᱢᱟᱱ ᱠᱟᱹᱢᱤ ᱠᱩᱡᱜᱤ ᱢᱮᱱᱟᱜᱼᱟ ᱜᱤᱫᱽᱨᱟ ᱵᱮᱞᱟ ᱨᱮᱱᱟᱜ